ᱜᱮᱥᱫᱚ ᱤᱧᱫᱚ ᱵᱟᱹᱧ ᱠᱩᱥᱤᱭᱟᱜᱼᱟ ᱪᱮᱫᱟᱜ ᱥᱮ ᱜᱮᱥ ᱠᱷᱚᱱᱫᱚ ᱟᱭᱢᱟ ᱨᱚᱠᱚᱢ ᱵᱤᱯᱚᱫᱽ ᱦᱩᱭ ᱫᱟᱲᱮᱜᱼᱟ ᱡᱮᱢᱚᱱ ᱜᱮᱥ ᱞᱤᱠ ᱛᱟᱦᱮᱱ ᱠᱷᱟᱱ ᱚᱸᱰᱮ ᱠᱷᱚᱱ ᱜᱮᱥ ᱚᱰᱚᱝ ᱠᱟᱛᱮᱫ ᱥᱮᱸᱜᱮᱞ ᱞᱟᱜᱟᱣ ᱫᱟᱲᱮᱼᱟ ᱚᱱᱟᱛᱮ ᱦᱚᱲᱦᱚᱸᱢ ᱜᱚᱡ ᱫᱟᱲᱮᱜᱼᱟ ᱟᱨ ᱜᱮᱥᱦᱚᱸ ᱱᱤᱛᱚᱝᱢᱟ ᱟᱹᱰᱤ ᱫᱟᱢ ᱠᱟᱱᱟ ᱤᱱᱟᱹᱛᱮ ᱜᱮᱥᱫᱚ ᱤᱧᱫᱚ ᱵᱟᱹᱧ ᱠᱩᱥᱤᱭᱟᱜᱼᱟ ᱟᱨ ᱥᱟᱺᱜᱤᱧᱦᱚᱸ ᱟᱹᱰᱤ ᱥᱟᱺᱜᱤᱧᱟ ᱜᱮᱥ ᱟᱹᱜᱩᱦᱚᱸ ᱟᱹᱰᱤ ᱡᱷᱟᱹᱞ ᱪᱟᱞᱟᱜ ᱦᱩᱭᱩᱜᱛᱮ ᱜᱮᱥ ᱫᱚ ᱵᱟᱹᱧ ᱠᱩᱥᱤᱭᱟᱜ ᱠᱟᱱᱟ